ᱵᱷᱟᱨᱚᱛᱤᱭᱚ ᱥᱟᱸᱜᱟᱲᱚᱢ ᱵᱮᱵᱚᱥᱛᱷᱟ ᱫᱚ ᱚᱠᱟ ᱞᱮᱠᱟ ᱡᱟᱱᱵᱟᱦᱚᱱ ᱨᱮᱱᱟᱜ ᱫᱚ ᱟᱭᱢᱟ ᱠᱚᱥᱴᱚ ᱜᱮᱭᱟ ᱪᱮᱫᱟᱜ ᱥᱮ ᱡᱟᱦᱟᱸ ᱥᱮᱫ ᱫᱟᱬᱟᱱ ᱡᱩᱫᱤᱢ ᱪᱟᱞᱟᱜᱼᱟ ᱥᱮ ᱫᱟᱬᱟᱱᱮᱢ ᱥᱮᱱ ᱠᱟᱱᱟ ᱡᱩᱫᱤ ᱯᱩᱨᱩᱞᱤᱭᱟᱹ ᱨᱮᱱ ᱦᱚᱲ ᱟᱞᱮ ᱟᱡᱳᱫᱤᱭᱟᱹ ᱵᱩᱨᱩᱨᱮ ᱡᱩᱫᱤ ᱠᱚ ᱦᱤᱡᱩᱜᱼᱟ ᱫᱟᱬᱟᱱ ᱮᱸᱰᱮᱠᱷᱟᱱ ᱢᱟ ᱟᱭᱢᱟ ᱠᱚᱥᱴᱚ ᱜᱮ ᱦᱩᱭᱩᱜ ᱛᱟᱠᱚᱣᱟ ᱪᱮᱫᱟᱜ ᱥᱮ ᱡᱟᱱᱵᱟᱦᱚᱱ ᱨᱮᱱᱟᱜ ᱵᱮᱵᱚᱥᱛᱷᱟ ᱚᱱᱠᱟ ᱵᱟᱹᱱᱩᱜ ᱠᱟᱫᱟ ᱵᱮᱥ ᱴᱷᱤᱠ ᱡᱟᱱᱵᱟᱦᱚᱱ ᱪᱟᱞᱟᱜ ᱜᱮᱭᱟ ᱢᱮᱱᱠᱷᱟᱱ ᱚᱱᱠᱟ ᱵᱟᱭ ᱪᱟᱞᱟᱜᱼᱟ ᱡᱟᱹᱥᱛᱤ ᱪᱮᱫᱟᱜ ᱥᱮ ᱢᱟᱱᱮ ᱜᱟᱹᱰᱤ ᱥᱚᱵ ᱥᱚᱢᱚᱭ ᱫᱚ ᱵᱟᱹᱱᱩᱜᱼᱟ ᱴᱟᱭᱤᱢ ᱴᱟᱭᱤᱢ ᱢᱟᱱᱮ ᱦᱮᱡ ᱞᱮᱱᱠᱷᱟᱱ ᱵᱷᱟᱹᱜᱤᱜᱼᱟ ᱤᱧ ᱟᱥᱟᱭᱟ ᱡᱮ ᱴᱟᱭᱤᱢ ᱴᱟᱭᱤᱢ ᱦᱮᱡ ᱞᱮᱠᱷᱟᱱ ᱵᱷᱟᱹᱜᱤᱜᱼᱟ ᱪᱮᱫᱟᱜ ᱥᱮ ᱡᱟᱦᱟᱸᱭ ᱡᱩᱫᱤ ᱢᱚᱱᱮ ᱟᱠᱟᱫ ᱟᱭ ᱢᱤᱫᱴᱟᱱ ᱵᱟᱥ ᱫᱚ ᱥᱚᱵ ᱥᱚᱢᱚᱭ ᱫᱚ ᱟᱨ ᱢᱟᱱᱮ ᱢᱤᱫᱴᱟᱱ ᱵᱟᱥ ᱛᱮᱫᱚ ᱢᱟᱱᱮ ᱫᱟᱬᱟᱱ ᱦᱚᱸ ᱵᱟᱭ ᱜᱟᱱᱚᱜᱼᱟ ᱡᱟᱦᱟᱸ ᱥᱮᱫ ᱡᱩᱫᱤ ᱦᱮᱡ ᱠᱟᱱᱟᱠᱚ ᱫᱟᱬᱟᱱ ᱛᱚ ᱨᱩᱣᱟᱹᱲ ᱪᱟᱞᱟᱣ ᱴᱟᱭᱤᱢ ᱴᱟᱭᱤᱢ ᱜᱟᱹᱰᱤ ᱵᱟᱠᱷᱟᱱ ᱫᱚ ᱟᱭᱢᱟ ᱚᱥᱩᱵᱤᱫᱷᱟ ᱦᱩᱭᱩᱜ ᱜᱮᱭᱟ ᱚᱱᱟ ᱠᱷᱟᱹᱛᱤᱨ ᱤᱧ ᱢᱚᱱᱮᱭᱟ ᱴᱟᱭᱤᱢ ᱴᱟᱭᱤᱢ ᱥᱮ ᱮᱠ ᱫᱩ ᱜᱷᱚᱱᱴᱟ ᱪᱟᱬ ᱪᱟᱬ ᱢᱟᱱᱮ ᱜᱟᱹᱰᱤ ᱦᱤᱡᱩᱜ ᱥᱮᱱᱚᱜ ᱞᱮᱱᱠᱷᱟᱱ ᱵᱷᱟᱹᱜᱤᱜᱼᱟ ᱚᱱᱟ ᱨᱮᱱᱟᱜ ᱜᱮ ᱵᱮᱵᱚᱥᱛᱷᱟ ᱢᱟᱱᱮ ᱵᱷᱟᱹᱜᱤ ᱛᱟᱦᱮᱸ ᱞᱮᱱᱠᱷᱟᱱ ᱵᱷᱟᱹᱜᱤᱜᱼᱟ ᱟᱨ ᱵᱟᱝᱠᱷᱟᱱ ᱫᱚ ᱟᱭᱢᱟ ᱠᱚᱥᱴᱚ ᱦᱩᱭᱩᱜ ᱜᱮᱭᱟ